ᱦᱮᱞᱳ ᱦᱮᱞᱳ ᱵᱟᱭ ᱟᱸᱡᱚᱢᱚᱜ ᱠᱟᱱᱟ ᱚᱠᱚᱭ ᱯᱮ ᱞᱟᱹᱭᱮᱫᱟ ᱟᱸᱡᱚᱢ ᱜᱮ ᱵᱟᱭ ᱟᱸᱡᱚᱢᱚᱜ ᱠᱟᱱᱟ ᱦᱮᱞᱳ ᱦᱮᱸ ᱟᱸᱡᱚᱢᱚᱜ ᱠᱟᱱᱟ ᱞᱟᱹᱭ ᱯᱮ ᱚ ᱚᱠᱚᱭ ᱵᱤᱱ ᱞᱟᱹᱭᱮᱫᱼᱟ ᱦᱚᱸ ᱞᱟᱹᱭ ᱵᱤᱱ ᱦᱚᱸ ᱢᱮᱱᱟᱜ ᱜᱮᱭᱟ ᱪᱮᱫ ᱵᱤᱱ ᱦᱟᱛᱟᱣ ᱞᱟᱹᱜᱤᱫ ᱚᱻ ᱦᱳᱭ ᱛᱚ ᱦᱤᱡᱩᱜ ᱵᱤᱱ ᱦᱳᱭ ᱦᱚᱸ ᱢᱟᱞᱟ ᱠᱚ ᱢᱮᱱᱟᱜᱼᱟ ᱛᱚᱲᱟ ᱠᱚ ᱢᱮᱱᱟᱜᱼᱟ ᱯᱟᱜᱽᱨᱟ ᱠᱚ ᱢᱮᱱᱟᱜᱼᱟ ᱢᱩᱫᱟᱹᱢ ᱠᱚ ᱢᱮᱱᱟᱜᱼᱟ ᱦᱚᱸ ᱦᱤᱡᱩᱜ ᱵᱤᱱ ᱦᱳᱭ ᱦᱤᱡᱩᱜ ᱵᱤᱱ ᱠᱷᱩᱞᱟᱹᱣ ᱜᱮ ᱦᱟᱸᱜ ᱛᱟᱦᱮᱱᱟ